ᱤᱧ ᱫᱚ ᱟᱹᱰᱤ ᱞᱮᱠᱟᱱᱟᱜ ᱫᱮᱣᱟᱞ ᱨᱮ ᱪᱷᱚᱵᱤᱧ ᱟᱸᱠᱟᱣᱟ ᱠᱩᱰᱟᱹᱢ ᱠᱚᱨᱮ ᱦᱚᱸ ᱥᱟᱢᱟᱝ ᱠᱚᱨᱮ ᱦᱚᱸ ᱟᱨ ᱤᱧᱟᱹᱜ ᱪᱷᱚᱵᱤ ᱟᱸᱠᱟᱣ ᱧᱮᱞ ᱛᱮ ᱴᱚᱞᱟ ᱠᱚᱨᱮᱱ ᱯᱟᱥᱮ ᱴᱚᱞᱟ ᱠᱚᱨᱮᱱ ᱟᱨ ᱦᱚᱨ ᱛᱮ ᱪᱟᱞᱟᱜ ᱦᱚᱲ ᱦᱚᱸ ᱟᱹᱰᱤ ᱟᱸᱴ ᱠᱚ ᱠᱩᱥᱤᱭᱟᱛᱤᱧᱟ ᱟᱫᱚ ᱠᱚ ᱠᱩᱞᱤᱧᱟᱹ ᱡᱮ ᱪᱮᱫ ᱞᱮᱠᱟᱢ ᱟᱸᱠᱟᱣ ᱠᱮᱫᱟ ᱟᱫᱚᱧ ᱞᱟᱹᱭ ᱟᱠᱚᱣᱟ ᱡᱮ ᱯᱚᱨᱛᱷᱚᱢ ᱫᱚ ᱦᱟᱥᱟ ᱥᱤᱯᱤ ᱠᱟᱛᱮᱫ ᱡᱮᱨᱮᱲ ᱠᱤᱫᱟᱹᱧ ᱡᱮᱨᱮᱲ ᱥᱚᱢᱟᱱ ᱠᱟᱛᱮ ᱟᱫᱚ ᱯᱩᱸᱰ ᱦᱟᱥᱟ ᱛᱤᱧ ᱨᱚᱝ ᱠᱮᱫᱟ ᱛᱟᱨᱯᱚᱨ ᱪᱷᱩᱵᱤᱧ ᱟᱸᱠᱟᱣ ᱠᱮᱫᱟ ᱨᱚᱝ ᱛᱮ ᱟᱭᱢᱟ ᱨᱚᱠᱚᱢ ᱨᱚᱝ ᱛᱮ ᱟᱫᱚ ᱚᱱᱟ ᱠᱚ ᱟᱸᱡᱚᱢ ᱠᱟᱛᱮ ᱟᱹᱰᱤ ᱨᱟᱹᱥᱠᱟᱹ ᱠᱚ ᱟᱹᱭᱠᱟᱹᱣ ᱠᱮᱫᱟ ᱴᱚᱞᱟ ᱠᱚᱨᱮᱱ ᱦᱚᱸ ᱟᱫᱚ ᱠᱚ ᱢᱤᱛᱟᱹᱧᱟ ᱡᱮ ᱟᱞᱮ ᱦᱚᱸ ᱟᱢ ᱞᱮᱠᱟ ᱫᱮᱣᱟᱞ ᱨᱮ ᱪᱷᱩᱵᱤ ᱞᱮ ᱟᱸᱠᱟᱣᱟ ᱟᱫᱚ ᱚᱱᱟ ᱟᱡᱚᱱ ᱛᱮ ᱤᱧ ᱫᱚ ᱟᱹᱰᱤ ᱠᱩᱥᱤᱜᱮ ᱟᱨᱚᱧ ᱟᱹᱭᱠᱟᱹᱣᱟ